ᱦᱮᱞᱳ ᱤᱧ ᱴᱤᱠᱟᱹᱵᱷᱤᱴᱟᱹ ᱠᱷᱚᱡ ᱥᱚᱢᱵᱷᱩᱧ ᱨᱚᱲ ᱮᱫᱟ ᱟᱞᱮ ᱜᱟᱡᱚᱞ ᱞᱮ ᱪᱟᱞᱟᱜ ᱞᱟᱹᱜᱤᱫ ᱫᱚᱥ ᱡᱚᱱ ᱟᱢᱟᱜ ᱜᱟᱹᱰᱤ ᱨᱮ ᱫᱚᱥ ᱡᱚᱱ ᱠᱚ ᱥᱟᱦᱚᱵ ᱟᱥᱮ ᱵᱟᱝ ᱟᱨ ᱛᱤᱱᱟᱹᱜ ᱯᱚᱭᱥᱟ ᱞᱟᱜᱟᱜᱼᱟ ᱟᱢ ᱥᱚᱱᱤᱪᱟᱨ ᱦᱤᱞᱳᱜ ᱫᱤᱱ ᱟᱹᱜᱩᱭ ᱢᱮ ᱟᱨ ᱟᱞᱮ ᱥᱟᱯᱲᱟᱣ ᱞᱟᱹᱜᱤᱫ ᱞᱮ ᱛᱟᱦᱮᱱᱟ ᱚᱱᱟ ᱛᱮᱜᱮᱞᱮ ᱪᱟᱞᱟᱜᱼᱟ